ᱤᱧᱟᱹᱜ ᱞᱟᱠᱪᱟᱨ ᱨᱮ ᱢᱩᱬᱩᱫ ᱡᱤᱵᱤᱠᱟ ᱫᱚ ᱦᱩᱭᱩᱜ ᱠᱟᱱᱟ ᱦᱩᱲᱩ ᱪᱟᱥ ᱪᱮᱫᱟᱜ ᱥᱮ ᱵᱟᱝᱢᱟ ᱟᱞᱮᱭᱟᱜ ᱱᱚᱣᱟ ᱡᱷᱟᱲᱠᱷᱚᱱᱰ ᱦᱚᱱᱚᱛ ᱫᱚ ᱦᱩᱭᱩᱜ ᱠᱟᱱᱟ ᱟᱨ ᱫᱷᱤᱨᱤ ᱫᱤᱥᱚᱢ ᱟᱨ ᱟᱞᱮ ᱡᱟᱦᱟᱸ ᱟᱹᱛᱩᱨᱮ ᱢᱮᱱᱟᱜ ᱞᱮᱭᱟ ᱚᱱᱟ ᱫᱚ ᱦᱩᱭᱩᱜ ᱠᱟᱱᱟ ᱥᱤᱞᱫᱟᱹ ᱡᱟᱯᱟᱜ ᱟᱹᱛᱩ ᱵᱚᱨᱟᱢᱥᱳᱞ ᱱᱚᱰᱮ ᱫᱚ ᱠᱷᱟᱹᱞᱤ ᱫᱷᱤᱨᱤ ᱢᱮᱥᱟ ᱦᱟᱥᱟ ᱢᱮᱱᱟᱜᱼᱟ ᱟᱨ ᱟᱞᱮ ᱱᱚᱰᱮ ᱫᱚ ᱠᱳᱱᱳ ᱥᱮᱞᱚ ᱵᱚᱵᱚᱥᱛᱷᱟ ᱵᱟᱹᱱᱩᱜᱼᱟ ᱤᱱᱟᱹ ᱠᱷᱟᱹᱛᱤᱨ ᱛᱮ ᱟᱞᱮ ᱱᱚᱰᱮ ᱫᱚ ᱥᱮᱨᱢᱟᱨᱮ ᱢᱤᱫ ᱫᱷᱟᱣ ᱜᱮ ᱪᱟᱥ ᱦᱩᱭᱩᱜᱼᱟ ᱟᱨ ᱥᱮᱨᱢᱟᱨᱮ ᱢᱤᱫ ᱫᱷᱟᱣ ᱜᱮ ᱪᱟᱥ ᱦᱩᱭᱩᱜᱼᱟ ᱟᱨ ᱚᱱᱟ ᱪᱟᱥ ᱠᱷᱚᱱᱜᱮ ᱡᱟᱦᱟᱸ ᱦᱩᱲᱩ ᱠᱚ ᱦᱩᱭᱩᱜᱼᱟ ᱚᱱᱟ ᱛᱮᱜᱮ ᱥᱮᱨᱢᱟ ᱫᱚ ᱯᱩᱨᱟᱹᱜ ᱜᱮᱭᱟ ᱟᱨᱚ ᱡᱟᱦᱟᱸᱭ ᱠᱚᱣᱟᱜ ᱦᱟᱥᱟ ᱡᱟᱭᱜᱟ ᱵᱟᱹᱱᱩᱜ ᱛᱟᱠᱚᱣᱟ ᱩᱱᱠᱩ ᱫᱚ ᱱᱟᱢᱟᱞ ᱫᱤᱥᱚᱢ ᱛᱮᱦᱚᱸ ᱠᱚ ᱪᱟᱞᱟᱜ ᱜᱮᱭᱟ ᱡᱮᱢᱚᱱ ᱵᱚᱨᱫᱷᱚᱢᱟᱱ ᱦᱩᱜᱽᱞᱤ ᱚᱱᱟ ᱠᱚᱨᱮᱫ ᱟᱨᱚ ᱠᱤᱪᱷᱩ ᱦᱚᱲ ᱫᱚ ᱵᱟᱭᱨᱮ ᱥᱮᱱ ᱠᱚ ᱪᱟᱞᱟᱜ ᱜᱮᱭᱟ ᱪᱮᱱᱱᱟᱭ ᱛᱟᱹᱢᱤᱞᱱᱟᱹᱲᱩ ᱚᱱᱟ ᱠᱚᱨᱮᱫ ᱚᱱᱟᱠᱚᱨᱮᱫ ᱪᱟᱞᱟᱣ ᱠᱟᱛᱮᱫ ᱯᱮ ᱯᱩᱱ ᱪᱟᱸᱫᱳ ᱛᱟᱦᱮᱸ ᱠᱟᱛᱮᱫ ᱩᱱᱠᱩ ᱫᱚ ᱟᱠᱚᱣᱟᱜ ᱡᱚᱢᱟᱜ ᱠᱚ ᱟᱨᱡᱟᱣ ᱟᱹᱜᱩᱭᱟ ᱴᱟᱠᱟ ᱯᱚᱭᱥᱟ ᱟᱹᱜᱩᱭᱟᱠᱚ ᱟᱨ ᱚᱱᱠᱟ ᱠᱟᱛᱮᱫ ᱜᱮ ᱦᱚᱲᱟᱜ ᱡᱤᱵᱤᱠᱟ ᱫᱚ ᱪᱟᱞᱟᱜ ᱠᱟᱱᱟ